ᱵᱮᱝᱠᱨᱮ ᱪᱟᱞᱟᱣ ᱠᱟᱛᱮᱜ ᱯᱷᱨᱚᱢ ᱯᱷᱤᱞᱟᱯ ᱠᱟᱛᱮᱜ ᱯᱚᱭᱥᱟ ᱡᱚᱢᱟ ᱠᱩ ᱦᱟᱛᱟᱣᱮᱫ ᱠᱟᱱᱛᱟᱦᱮᱸᱜᱼᱟ ᱥᱮ ᱛᱩᱞᱟᱹᱣ ᱫᱟᱲᱤᱭᱟᱜ ᱠᱟᱱᱛᱟᱦᱮᱸᱜᱼᱟ ᱱᱮᱛᱟᱨ ᱫᱚ ᱵᱮᱝᱠᱮ ᱨᱮᱫᱚ ᱮᱴᱤᱭᱮᱢ ᱠᱟᱰ ᱥᱮ ᱯᱷᱚᱱᱯᱮ ᱜᱩᱜᱚᱞᱯᱮ ᱛᱮᱠᱩ ᱯᱮᱢᱮᱱᱴ ᱮᱫᱟ ᱟᱨ ᱥᱚᱨᱠᱟᱨ ᱨᱮᱱᱟᱜ ᱡᱟᱦᱟᱸᱭ ᱠᱩᱠᱩ ᱪᱟᱠᱨᱤᱭᱮᱫᱟ ᱩᱱᱠᱩᱣᱟᱜ ᱢᱟᱭᱱᱮᱦᱚᱸ ᱵᱟᱲᱦᱟᱣᱮᱱᱟ ᱪᱮᱫᱟᱜ ᱥᱮ ᱥᱚᱨᱠᱟᱨᱮ ᱵᱩᱡᱷᱟᱹᱣᱮᱫᱟ ᱡᱤᱱᱤᱥ ᱯᱚᱛᱨᱚ ᱫᱟᱢ ᱟᱹᱰᱤᱜᱮ ᱡᱟᱹᱥᱛᱤᱭᱮᱱ ᱢᱟᱭᱱᱮ ᱠᱚᱦᱚᱸ ᱢᱚᱡᱩᱨᱤᱠᱩ ᱵᱟᱲᱦᱟᱣᱠᱮᱫ ᱛᱟᱠᱩᱣᱟ